ᱦᱮᱸ ᱜᱚᱝᱠᱮ ᱡᱚᱦᱟᱨᱜᱮ

ᱥᱟᱠᱨᱟᱛ ᱯᱚᱨᱚᱵᱽ ᱨᱮᱫᱚ ᱟᱵᱚᱣᱟᱜ ᱱᱚᱝᱠᱟ ᱢᱮᱱᱟᱜ ᱟᱠᱟᱫᱟ ᱢᱮᱱᱫᱚᱻ ᱟᱹᱰᱤ ᱞᱮᱠᱟᱱᱟᱜ ᱜᱮ ᱚᱱᱠᱟᱫᱚ ᱢᱮᱱᱟᱜᱼᱟ ᱟᱵᱚᱫᱚᱻ ᱯᱳᱭᱞᱳ ᱦᱩᱭᱩᱜ ᱠᱟᱱᱟ ᱟᱵᱚᱫᱚ ᱢᱟᱲᱟᱝ ᱦᱤᱞᱳᱜᱫᱚ ᱡᱤᱞᱠᱚᱵᱚ ᱯᱤᱴᱷᱟᱹᱭᱟ ᱦᱟᱺᱰᱤᱠᱚᱵᱚ ᱵᱚᱸᱜᱟᱭᱟ ᱟᱨ ᱦᱤᱞᱳᱜ ᱫᱚᱵᱚ ᱵᱩᱸᱰᱤᱜᱼᱟ ᱛᱟᱯᱚᱨᱮ ᱫᱚᱥᱟᱨ ᱦᱤᱞᱳᱜ ᱫᱚ ᱟᱵᱚ ᱢᱟᱱᱮ ᱜᱩᱲᱵᱚ ᱯᱤᱴᱷᱟᱹᱭᱟ ᱮᱢᱟᱱᱼᱛᱮᱢᱟᱱ ᱛᱟᱭᱚᱢᱫᱚ ᱦᱟᱱᱟᱼᱱᱟᱣᱟᱵᱚ ᱠᱩᱲᱟᱹᱣᱟ ᱛᱟᱭᱚᱢᱫᱚ ᱩᱢᱼᱟᱹᱨᱩᱵᱚᱜᱼᱟᱵᱚ ᱮᱢᱟᱱᱚᱜᱟᱵᱚ ᱛᱟᱭᱚᱢᱫᱚ ᱟᱨ ᱚᱱᱟ ᱯᱟᱨᱟᱵᱽ ᱦᱤᱞᱳᱜ ᱞᱮᱠᱟᱛᱮ ᱦᱟᱺᱰᱤ ᱠᱚᱵᱚ ᱵᱚᱸᱜᱟᱭᱟ ᱯᱤᱴᱷᱟᱹ ᱠᱚᱵᱚ ᱵᱮᱱᱟᱣᱟ ᱢᱟᱱᱮ ᱱᱤᱨᱵᱷᱚᱨ ᱠᱟᱛᱮᱫ ᱩᱢᱼᱟᱹᱨᱩᱵ ᱵᱟᱲᱟ ᱠᱟᱛᱮᱫ ᱚᱱᱟᱠᱚᱵᱚ ᱠᱩᱲᱟᱹᱣᱟ ᱟᱨ ᱚᱱᱠᱟᱵᱚ ᱵᱚᱸᱜᱟ ᱵᱩᱨᱩᱭᱟ

ᱦᱮᱸ ᱥᱚᱨᱦᱟᱭ ᱯᱚᱨᱚᱵᱽᱫᱚ ᱟᱵᱚᱣᱟᱜ ᱦᱩᱭᱩᱜ ᱠᱟᱱᱟ ᱟᱵᱚ ᱥᱚᱨᱦᱟᱭ ᱯᱚᱨᱚᱵᱽᱫᱚ ᱱᱚᱜᱼᱚᱭ ᱱᱟᱦᱟᱜ ᱡᱟᱦᱟᱸᱵᱚ ᱢᱮᱛᱟᱜ ᱠᱟᱱᱟ ᱟᱸᱵᱟᱵᱟᱹᱥᱤᱭᱟᱹ ᱥᱚᱨᱦᱟᱭ ᱟᱸᱵᱟᱵᱟᱹᱥᱤᱭᱟᱹ ᱥᱚᱨᱦᱟᱭ ᱨᱮᱫᱚ ᱟᱵᱚᱵᱚ ᱱᱚᱠᱟᱭᱟ ᱡᱮ ᱟᱵᱚᱫᱚ ᱢᱟᱲᱟᱝ ᱦᱤᱞᱳᱜᱫᱚ ᱢᱟᱲᱟᱝ ᱦᱤᱚᱞᱳᱜᱫᱚ ᱜᱚᱴᱵᱚ ᱵᱚᱸᱜᱟᱭᱟ ᱜᱚᱴᱵᱚ ᱵᱚᱸᱜᱟᱭᱟ ᱛᱟᱭᱚᱢ ᱜᱟᱹᱭᱠᱚ ᱰᱟᱝᱜᱽᱨᱟᱠᱚ ᱮᱢᱟᱱᱠᱚ ᱚᱸᱰᱮᱵᱚ ᱞᱟᱜᱟ ᱤᱫᱤ ᱠᱚᱣᱟ ᱜᱚᱴᱵᱚ ᱞᱮᱵᱮᱫ ᱚᱪᱚ ᱠᱚᱣᱟ ᱱᱟᱭᱠᱮᱹ ᱵᱟᱵᱟ ᱵᱚᱸᱜᱟᱵᱩᱨᱩ ᱠᱟᱛᱮᱫ ᱤᱱᱟᱹ ᱛᱟᱭᱚᱢᱫᱚ ᱟᱹᱭᱩᱵ ᱵᱮᱲᱟ ᱠᱷᱚᱱᱫᱚ ᱜᱟᱹᱭᱵᱚ ᱫᱟᱬᱟ ᱦᱟᱠᱚᱣᱟ ᱟᱨ ᱫᱚᱥᱟᱨ ᱦᱤᱞᱳᱜ ᱫᱷᱟᱹᱨᱤᱡ ᱫᱚᱥᱟᱨ ᱦᱤᱞᱳᱜᱫᱚ ᱰᱟᱱᱴᱟᱠᱚᱵᱚ ᱮᱱᱮᱡᱟ ᱡᱟᱡᱽᱞᱮ ᱠᱚᱵᱚ ᱥᱳᱲᱮᱭᱟ ᱟᱨ ᱚᱱᱠᱟᱛᱮ ᱰᱟᱱᱴᱟ ᱮᱱᱮᱡ ᱮᱢᱟᱱᱛᱮᱢᱟᱱ ᱟᱹᱰᱤᱜᱟᱱ ᱢᱮᱱᱟᱜ ᱟᱠᱟᱫᱼᱟ ᱦᱟᱺᱰᱤ ᱦᱟᱺᱰᱤ ᱮᱢᱟᱱ ᱛᱮᱢᱟᱱ ᱵᱚᱸᱜᱟᱵᱩᱨᱩ ᱩᱱ ᱡᱚᱦᱚᱜᱫᱚ ᱦᱚᱸᱜᱼᱚᱭ ᱟᱵᱚ ᱡᱮ ᱡᱟᱦᱟᱸ ᱟᱵᱚᱵᱚ ᱢᱮᱛᱟᱜ ᱠᱟᱱᱟ ᱱᱚᱣᱟ ᱟᱨᱟᱬᱠᱚ ᱛᱤᱨᱭᱳᱠᱚ ᱵᱟᱱᱟᱢᱠᱚ ᱚᱱᱟᱠᱚ ᱟᱵᱚᱵᱚ ᱟᱹᱨᱩᱵ ᱟᱹᱜᱩᱭᱟ ᱚᱱᱟ ᱦᱚᱞᱚᱝ ᱫᱟᱜᱵᱚ ᱦᱚᱞᱚᱝᱵᱚ ᱛᱟᱯᱟᱜᱟᱜᱼᱟ ᱥᱤᱸᱫᱩᱨᱵᱚ ᱴᱤᱰᱟᱹᱜᱟᱜᱼᱟ ᱚᱱᱮ ᱚᱱᱠᱟ ᱩᱱ ᱡᱚᱦᱚᱜᱫᱚᱵᱚ ᱯᱟᱨᱟᱵᱚᱜᱼᱟ ᱥᱚᱨᱦᱟᱭ ᱨᱮᱫᱚ ᱟᱨ ᱪᱮᱫᱪᱚᱵᱮᱱ ᱠᱩᱠᱞᱤ ᱚᱻ ᱨᱚᱡᱚ ᱯᱟᱨᱟᱵᱽᱫᱚ ᱚᱱᱟᱫᱚ ᱨᱚᱡᱚ ᱯᱟᱨᱟᱵᱽᱫᱚ ᱢᱮᱱ ᱞᱮᱠᱷᱟᱱᱫᱚ ᱟᱵᱚ ᱥᱟᱱᱛᱟᱲᱟᱜ ᱢᱟ ᱵᱟᱝᱠᱟᱱᱟ ᱚᱱᱟᱫᱚ ᱪᱷᱟᱹᱛᱤᱠ ᱯᱟᱨᱟᱵᱽ ᱠᱟᱱᱟ ᱠᱤᱱᱛᱩ ᱟᱵᱚᱫᱚᱵᱚ ᱯᱟᱨᱟᱵᱚᱜ ᱜᱮᱭᱟ ᱩᱱᱠᱩ ᱥᱟᱞᱟᱜᱛᱮᱜᱮ ᱟᱫᱚ ᱨᱚᱡᱚ ᱯᱟᱨᱟᱵᱽᱨᱮᱫᱚ ᱱᱚᱝᱠᱟᱵᱚ ᱯᱟᱨᱟᱵᱚᱜᱼᱟ ᱩᱱ ᱡᱚᱦᱚᱜ ᱫᱚᱵᱚ ᱯᱤᱴᱷᱟᱹᱭᱟᱵᱚ ᱞᱮᱴᱚᱭᱟᱵᱚ ᱮᱢᱟᱱᱼᱛᱮᱢᱟᱱᱟᱵᱚ ᱛᱟᱯᱚᱨᱮ ᱩᱱ ᱡᱚᱦᱚᱜᱫᱚ ᱟᱨᱦᱚᱸ ᱰᱷᱤᱞᱣᱟᱹᱝᱠᱚᱵᱚ ᱵᱮᱱᱟᱣᱟ ᱰᱷᱤᱞᱣᱟᱹᱝᱟᱜᱵᱚ ᱦᱚᱭ ᱢᱟᱱᱮ ᱪᱮᱫᱞᱮᱠᱟ ᱟᱵᱚ ᱯᱤᱴᱷᱟᱹ ᱞᱮᱴᱚᱠᱚ ᱡᱚᱢ ᱵᱟᱲᱟ ᱠᱟᱛᱮᱫ ᱦᱟᱺᱰᱤᱠᱚ ᱵᱚᱸᱜᱟᱵᱩᱨᱩ ᱵᱟᱲᱟ ᱠᱟᱛᱮᱫ ᱧᱩ ᱵᱟᱲᱟ ᱠᱟᱛᱮᱫ ᱮᱢᱟᱱ ᱠᱟᱛᱮᱫ ᱛᱟᱭᱢᱛᱮᱫᱚ ᱰᱷᱤᱞᱣᱟᱹᱝᱚᱜᱵᱚ ᱪᱟᱞᱟᱜᱼᱟ ᱰᱷᱤᱞᱣᱟᱹᱝᱚᱜᱟᱵᱚ ᱚᱱᱮ ᱚᱱᱠᱟᱵᱚ ᱯᱟᱨᱟᱵᱚᱜᱟ ᱩᱱ ᱡᱚᱦᱚᱜᱫᱚ ᱨᱚᱡᱚᱨᱮᱫᱚ ᱦᱮᱸ ᱡᱟᱱᱛᱷᱟᱲ ᱯᱟᱨᱟᱵᱽᱫᱚ ᱱᱚᱣᱟᱫᱚ ᱟᱵᱚᱣᱟᱜᱫᱚ ᱦᱩᱭᱩᱜ ᱠᱟᱱᱟ ᱵᱚᱸᱜᱟᱵᱩᱨᱩ ᱯᱟᱨᱟᱵᱽ ᱠᱟᱱᱟ ᱡᱟᱱᱛᱷᱟᱲ ᱨᱮᱫᱚ ᱟᱵᱚᱫᱚ ᱢᱤᱫᱼᱫᱷᱟᱣᱫᱚ ᱫᱷᱩᱲᱤᱭᱟᱹ ᱡᱟᱱᱛᱷᱟᱲᱵᱚ ᱵᱚᱸᱜᱟᱜᱼᱟ ᱟᱨ ᱫᱚᱲᱦᱟᱫᱚ ᱚᱱᱟ ᱡᱟᱱᱛᱷᱟᱲ ᱩᱱ ᱡᱚᱦᱚᱜᱫᱚ ᱚᱠᱚᱭᱟᱜ ᱚᱠᱟ ᱡᱟᱜᱟᱨᱮ ᱚᱠᱟᱞᱮᱠᱟ ᱢᱟᱱᱮ ᱢᱟᱲᱟᱝ ᱠᱷᱚᱱᱵᱚ ᱛᱮᱸᱜᱮᱱ ᱟᱹᱜᱩᱣᱠᱟᱜᱼᱟ ᱪᱤᱞᱤᱵᱚ ᱵᱚᱸᱜᱟ ᱠᱚᱣᱟ ᱥᱤᱢ ᱪᱮ ᱵᱷᱮᱰᱟ ᱪᱮ ᱢᱮᱨᱚᱢ ᱪᱮ ᱚᱱᱮ ᱚᱱᱠᱟ ᱩᱱ ᱡᱚᱦᱚᱜᱫᱚ ᱟᱵᱚ ᱡᱟᱱᱛᱷᱟᱲ ᱨᱮᱫᱚ ᱦᱚᱭ ᱢᱟᱱᱮ ᱪᱮᱫ ᱯᱟᱨᱟᱵᱽ ᱞᱮᱠᱟᱵᱚ ᱯᱟᱨᱟᱵᱚᱜᱼᱟ ᱠᱤᱱᱛᱩ ᱡᱟᱱᱛᱷᱟᱲ ᱫᱚ ᱚᱱᱟᱫᱚ ᱵᱩᱨᱩ ᱵᱚᱸᱜᱟ ᱠᱟᱱᱟ ᱩᱱ ᱡᱚᱦᱚᱜᱫᱚ ᱥᱤᱢᱵᱚ ᱵᱚᱸᱜᱟ ᱠᱚᱣᱟ ᱥᱤᱢᱼᱴᱤᱢ ᱚᱱᱠᱟ ᱥᱟᱞᱮ ᱤᱭᱟᱹ ᱥᱮᱨᱢᱟ ᱨᱮᱫᱚ ᱟᱨ ᱥᱟᱞᱮ ᱯᱩᱨᱟᱹᱣ ᱞᱮᱱᱠᱷᱟᱱ ᱟᱵᱚᱫᱚ ᱵᱷᱮᱰᱟᱵᱚ ᱵᱚᱸᱜᱟ ᱠᱚᱣᱟ ᱡᱟᱱᱛᱷᱟᱲᱨᱮ ᱟᱵᱚᱫᱚ ᱚᱱᱮ ᱚᱱᱠᱟᱵᱚ ᱯᱟᱨᱟᱵᱚᱜᱼᱟ ᱜᱚᱢᱦᱟ ᱯᱟᱨᱟᱵᱽᱫᱚ ᱟᱵᱚ ᱱᱚᱠᱟᱵᱚ ᱯᱟᱨᱟᱵᱚᱜᱼᱟ ᱜᱚᱢᱦᱟᱨᱮᱫᱚ ᱜᱚᱢᱦᱟ ᱨᱮᱫᱚ ᱥᱮᱫᱟᱭ ᱦᱟᱯᱲᱟᱢᱠᱚᱠᱚ ᱞᱟᱹᱭᱛᱟᱦᱮᱱ ᱡᱮ ᱵᱟᱝᱟ ᱟᱵᱚ ᱜᱚᱢᱦᱟ ᱯᱟᱨᱟᱵᱽ ᱨᱮᱫᱚ ᱜᱚᱸᱜᱷᱟᱠᱚᱵᱚ ᱯᱤᱴᱷᱟᱹ ᱠᱚᱣᱟ ᱟᱨ ᱦᱟᱺᱰᱤ ᱮᱢᱟᱱᱼᱛᱮᱢᱟᱱ ᱵᱚᱸᱜᱟᱵᱩᱨᱩ ᱨᱮᱭᱟᱜᱵᱚ ᱡᱚᱢᱟᱵᱚ ᱟᱨ ᱨᱤᱧᱡᱟᱹᱠᱚᱵᱚ ᱮᱱᱮᱡᱟ ᱜᱚᱢᱦᱟᱨᱮᱫᱚ ᱚᱱᱮ ᱚᱱᱠᱟᱵᱚ ᱯᱟᱨᱟᱵᱚᱜᱼᱟ ᱜᱚᱢᱦᱟ ᱨᱮᱫᱚ ᱚᱱᱠᱟ ᱢᱟ ᱟᱵᱚ ᱥᱟᱱᱛᱟᱲ ᱥᱚᱢᱟᱡᱽᱨᱮ ᱚᱱᱠᱟ ᱢᱟ ᱟᱹᱰᱤᱜᱟᱱᱜᱮ ᱯᱟᱨᱟᱵᱽ ᱢᱮᱱᱟᱜ ᱟᱠᱟᱫᱜᱮᱭᱟ ᱢᱮᱱᱫᱚᱻ ᱢᱟᱱᱮ ᱚᱱᱮ ᱵᱟᱠᱚ ᱢᱮᱱᱟ ᱵᱟᱨᱚ ᱢᱟᱥᱨᱮ ᱵᱟᱨᱚᱴᱤ ᱯᱟᱨᱟᱵᱽ ᱢᱮᱱᱟᱜ ᱛᱟᱵᱚᱱᱟ ᱦᱮᱸ ᱟᱫᱚ ᱚᱱᱠᱟᱫᱚ ᱟᱨ ᱟᱹᱵᱤᱱᱜᱮ ᱟᱨ ᱪᱮᱫ ᱪᱮᱫ ᱠᱩᱠᱞᱤ ᱨᱮᱭᱟᱜ ᱢᱮᱱᱟᱜᱼᱟ ᱟᱨ ᱟᱹᱵᱤᱱ ᱡᱟᱦᱟᱸᱵᱤᱱ ᱠᱩᱞᱤᱞᱮᱧᱟ ᱚᱱᱟ ᱨᱮᱭᱟᱜ ᱜᱮ ᱛᱮᱞᱟ ᱨᱩᱣᱟᱹᱲᱞᱤᱧ ᱞᱟᱹᱭ ᱟᱵᱤᱱᱟ